ᱦᱟᱹᱠᱩ ᱥᱟᱵ ᱥᱟᱸᱜᱷᱟᱨ ᱪᱟᱞᱟᱜ ᱞᱟᱹᱜᱤᱫ ᱫᱚ ᱥᱟᱯᱲᱟᱣ ᱪᱟᱞᱟᱜᱼᱟ ᱟᱫᱚ ᱡᱮᱥᱮᱠᱤ ᱦᱟᱹᱠᱩ ᱥᱟᱵᱽ ᱮᱢ ᱪᱟᱞᱟᱜ ᱠᱷᱟᱱ ᱫᱚ ᱦᱟᱹᱠᱩ ᱥᱟᱵ ᱮᱢ ᱪᱟᱞᱟᱜ ᱠᱷᱟᱱ ᱫᱚ ᱪᱮᱫ ᱞᱟᱜᱟᱜᱼᱟ ᱢᱚᱥᱟᱨᱤ ᱠᱚᱞᱮ ᱤᱫᱤ ᱛᱟᱨᱟᱭᱟ ᱢᱚᱥᱟᱨᱤ ᱠᱚᱞᱮ ᱤᱫᱤ ᱛᱚᱨᱟᱭᱟ ᱟᱞᱤᱝ ᱵᱟᱨ ᱦᱚᱲᱞᱤᱧ ᱪᱟᱞᱟᱜᱼᱟ ᱢᱚᱥᱟᱨᱤ ᱠᱚᱣᱟᱞᱤᱝ ᱦᱟᱹᱠᱩ ᱠᱚ ᱟᱨᱞᱤᱝ ᱡᱚᱛᱚᱠᱷᱚᱱ ᱯᱟᱥ ᱫᱚ ᱚᱱᱟᱜᱮ ᱟᱨ ᱯᱷᱮᱨ ᱦᱟᱹᱠᱩ ᱥᱟᱵᱽ ᱟᱹᱜᱩ ᱠᱚᱣᱟᱞᱤᱧ ᱩᱱᱠᱩᱜᱮ ᱜᱚᱡ ᱟᱹᱜᱩ ᱤᱭᱟᱹ ᱡᱚᱛᱚ ᱦᱟᱴᱤᱝ ᱠᱟᱛᱮᱫ ᱞᱮ ᱡᱚᱢ ᱠᱚᱣᱟ ᱡᱚᱛᱚ ᱦᱚᱲ ᱦᱟᱹᱴᱤᱧ ᱵᱟᱲᱟ ᱠᱟᱛᱮᱱ ᱟᱨ ᱤᱭᱟᱹ ᱫᱚ ᱚᱲᱟᱜ ᱨᱮᱫᱚ ᱱᱤᱭᱟᱹ ᱜᱮᱞᱤᱝ ᱞᱟᱹᱭ ᱦᱚᱴᱚ ᱠᱟᱜᱼᱟ ᱢᱟ ᱭᱳ ᱢᱟ ᱵᱟ ᱟᱹᱞᱤᱧ ᱞᱤᱧ ᱪᱟᱞᱟᱜ ᱠᱟᱱᱟ ᱦᱟᱹᱠᱩ ᱜᱚᱡ ᱢᱟᱛᱚᱵᱮ ᱟᱨᱞᱤᱧ ᱦᱤᱡᱩᱜ ᱠᱟᱱᱟ ᱱᱟᱦᱟᱸᱜ ᱟᱨ ᱚᱱᱠᱟᱜᱮ ᱪᱟᱞᱟᱣ ᱵᱟᱲᱟ ᱠᱟᱛᱮᱱ ᱦᱤᱡᱩᱜᱼᱟ ᱛᱚᱠᱷᱚᱱ ᱞᱤᱧ ᱤᱭᱟᱹᱭᱟ ᱤᱭᱟᱹ ᱛᱮᱞᱤᱧ ᱥᱮᱱ ᱠᱟᱛᱮᱞᱤᱧ ᱜᱚᱡ ᱠᱚᱣᱟ ᱢᱚᱥᱟᱨᱤ ᱛᱮ ᱱᱤᱭᱟᱹ ᱠᱚ ᱴᱷᱮᱞᱟ ᱡᱟᱞᱟᱢ ᱠᱚ ᱟᱨᱞᱤᱧ ᱤᱭᱟᱹ ᱠᱚᱣᱟ ᱴᱷᱮᱞᱟ ᱡᱟᱞᱟᱢ ᱠᱚ ᱤᱫᱤ ᱵᱟᱲᱟ ᱠᱟᱛᱮᱫ ᱞᱤᱧ ᱜᱚᱡ ᱠᱚᱣᱟ ᱟᱨᱞᱤᱧ ᱜᱩᱛᱩ ᱵᱟᱲᱟ